ᱚᱻ ᱤᱧᱫᱚ ᱢᱤᱫᱴᱮᱱ ᱥᱚᱢᱟᱡᱽ ᱥᱮᱵᱚᱠ ᱠᱟᱹᱱᱟᱹᱧ ᱡᱮ ᱟᱢᱫᱚ ᱢᱟᱹᱡᱷᱤ ᱵᱩᱲᱦᱤ ᱠᱟᱱᱟᱢ ᱥᱮ ᱟᱪᱪᱷᱟ ᱛᱚᱵᱮ ᱟᱯᱮ ᱫᱚ ᱪᱮᱫ ᱠᱚᱯᱮ ᱪᱤᱠᱟᱹ ᱵᱟᱲᱟᱭᱟ ᱟᱨ ᱚᱱᱟ ᱠᱷᱚᱱ ᱮᱴᱟᱜ ᱫᱤᱱ ᱫᱚ ᱪᱮᱫ ᱯᱮ ᱪᱤᱠᱟᱹᱭᱟ ᱚᱱᱛᱮ ᱵᱟᱝᱜᱟᱞ ᱥᱮᱫ ᱫᱚ ᱛᱤᱱᱟᱹᱜ ᱫᱤᱱ ᱜᱟᱱ ᱯᱮ ᱠᱟᱹᱢᱤᱭᱟ ᱟᱪᱪᱷᱟ ᱟᱨ ᱩᱱᱠᱩ ᱵᱟᱦᱨᱮ ᱫᱤᱥᱚᱢ ᱠᱚ ᱪᱟᱞᱟᱜ ᱠᱷᱟᱱ ᱩᱱᱠᱩ ᱫᱚ ᱪᱮᱫ ᱠᱚᱠᱚ ᱠᱟᱹᱢᱤᱭᱟ ᱚᱠᱟ ᱥᱮᱫ ᱠᱚ ᱪᱟᱞᱟᱜᱼᱟ ᱩᱱᱠᱩ ᱛᱤᱱᱟᱹᱜ ᱫᱤᱱ ᱠᱚ ᱠᱟᱹᱢᱤᱭᱟ ᱚᱱᱛᱮ ᱨᱮ ᱛᱤᱱᱟᱹᱜ ᱫᱤᱱ ᱠᱚ ᱛᱟᱦᱮᱱ ᱠᱟᱱᱟ ᱮ ᱛᱚ ᱚᱱᱛᱮ ᱫᱚ ᱪᱮᱫ ᱞᱮᱠᱟ ᱴᱷᱤᱠᱟᱹᱫᱟᱨ ᱠᱚ ᱤᱫᱤᱭᱮᱫ ᱠᱚᱣᱟ ᱥᱮ ᱟᱠᱚ ᱛᱮᱠᱚ ᱪᱟᱞᱟᱜ ᱠᱟᱱᱟ ᱟᱨ ᱱᱚᱣᱟ ᱢᱟᱹᱦᱱᱟᱹ ᱯᱚᱭᱥᱟ ᱠᱚ ᱮᱢᱟ ᱠᱚᱣᱟ ᱥᱮ ᱫᱤᱱ ᱦᱤᱥᱟᱹᱵᱽ ᱛᱮ ᱯᱚᱭᱥᱟ ᱠᱚ ᱮᱢᱟ ᱠᱚᱣᱟ ᱢᱟᱱᱮ ᱪᱮᱫ ᱠᱚ ᱢᱮᱱᱟ ᱫᱤᱱ ᱚᱱᱟᱫᱚ ᱪᱟᱨᱥᱚ ᱯᱟᱸᱪ ᱥᱚ ᱴᱟᱠᱟ ᱚᱠᱚᱭ ᱫᱚ ᱰᱷᱮᱹᱨ ᱦᱚᱸ ᱦᱩᱭ ᱫᱟᱲᱮᱜ ᱠᱟᱱᱟ ᱵᱟᱝ ᱴᱷᱤᱠ ᱜᱮᱭᱟ ᱛᱚᱵᱮ ᱢᱟᱹᱡᱷᱤ ᱵᱩᱲᱦᱤ ᱟᱹᱰᱤ ᱟᱹᱰᱤ ᱥᱟᱨᱦᱟᱣ ᱢᱟ ᱛᱚᱵᱮ ᱱᱤᱛᱚᱜ ᱫᱚ ᱤᱱᱟᱹᱜ ᱜᱮ ᱟᱨᱦᱚᱸ ᱛᱟᱭᱚᱢ ᱛᱮᱦᱟᱸᱜ ᱤᱧ ᱯᱷᱳᱱᱟ